ᱰᱟᱥᱴᱵᱤᱱ ᱫᱚ ᱵᱷᱟᱜᱤ ᱫᱚ ᱵᱷᱟᱜᱤ ᱜᱮᱭᱟ ᱢᱮᱱᱠᱷᱟᱱ ᱰᱟᱥᱵᱤᱱ ᱨᱮ ᱡᱟᱦᱟᱸ ᱡᱤᱱᱤᱥ ᱠᱚᱵᱚᱱ ᱫᱚᱦᱚᱭᱮᱫᱟ ᱥᱮ ᱵᱟᱵᱚᱱ ᱥᱟᱯᱷᱟᱭᱮᱫᱟ ᱚᱸᱰᱮ ᱠᱷᱚᱱ ᱟᱹᱰᱤ ᱛᱮᱫ ᱜᱤ ᱥᱚ ᱩᱰᱩᱠ ᱦᱤᱡᱩᱜ ᱠᱟᱱᱟ ᱥᱮ ᱚᱸᱰᱮ ᱠᱷᱚᱱ ᱟᱭᱢᱟ ᱞᱮᱠᱟᱱ ᱛᱤᱡᱩ ᱥᱮ ᱟᱹᱰᱤ ᱟᱹᱲᱤᱥ ᱜᱮ ᱟᱹᱭᱠᱟᱹᱜ ᱠᱟᱱᱟ ᱚᱸᱰᱮ ᱠᱷᱚᱱ ᱡᱟᱦᱟᱸ ᱥᱚ ᱩᱰᱩᱠᱚᱜ ᱠᱟᱱ ᱚᱱᱟ ᱥᱚ ᱛᱮ ᱚᱠᱚᱭ ᱦᱚᱸ ᱵᱟᱝᱠᱚ ᱛᱟᱦᱮᱸ ᱫᱟᱲᱮᱭᱟᱜ ᱠᱟᱱᱟ